ᱦᱮᱞᱳ ᱦᱮᱞᱳ ᱦᱮᱸ ᱟᱹᱞᱤᱧ ᱫᱚ ᱩᱱᱤ ᱜᱮᱞᱤᱧ ᱞᱟᱹᱭᱫᱟ ᱚ ᱟᱪᱪᱷᱟ ᱞᱟᱹᱭ ᱢᱮ ᱚ ᱦᱮᱸ ᱚᱱᱟ ᱰᱚᱠᱳᱢᱮᱱᱴᱥ ᱠᱚᱫᱚ ᱞᱟᱜᱟᱜ ᱠᱟᱱᱟ ᱟᱫᱷᱟᱨ ᱠᱟᱨᱰ ᱵᱳᱴᱟᱨᱠᱟᱨᱰ ᱯᱮᱱ ᱠᱟᱨᱰ ᱛᱟᱨᱯᱚᱨᱮ ᱢᱤᱫᱠᱚᱯᱤ ᱪᱷᱚᱵᱤ ᱚᱱᱟ ᱠᱚ ᱡᱮᱨᱚᱠᱥ ᱠᱟᱛᱮᱜ ᱟᱨ ᱢᱤᱫᱴᱮᱡ ᱥᱳᱭ ᱵᱮᱱ ᱵᱟᱲᱟᱭᱟᱛᱚ ᱛᱟᱦᱞᱚᱮ ᱥᱳᱭ ᱞᱟᱜᱟᱜᱼᱟ ᱟᱜ ᱚᱱᱟᱫᱚ ᱟᱵᱮᱱ ᱞᱟᱹᱜᱤᱫ ᱵᱮᱱ ᱠᱷᱩᱞᱟᱹᱣᱼᱟ ᱚ ᱛᱟᱦᱚᱞᱮ ᱢᱤᱫᱴᱮᱡ ᱰᱮᱴᱨᱮ ᱦᱤᱡᱩᱜ ᱵᱮᱱ ᱛᱤᱥᱵᱮᱱ ᱦᱤᱡᱩᱜᱼᱟ ᱚ ᱛᱟᱦᱞᱮ ᱦᱤᱡᱩᱜ ᱥᱳᱢᱵᱟᱨ ᱥᱮᱜ ᱦᱤᱡᱩᱜ ᱵᱮᱱ ᱛᱟᱦᱚᱞᱮ ᱚᱱᱟᱠᱚ ᱥᱚᱝᱜᱮᱛᱮ ᱟᱹᱜᱩ ᱛᱚᱨᱟᱭᱵᱮᱱ ᱠᱟᱨᱚᱱ ᱚᱱᱟ ᱠᱚᱫᱚ ᱞᱟᱜᱟᱜ ᱜᱮᱭᱟ ᱟᱨ ᱟᱵᱮᱱ ᱜᱮ ᱦᱤᱡᱩᱜ ᱵᱮᱱ ᱠᱟᱨᱚᱱ ᱚᱱᱟ ᱫᱚ ᱱᱤᱡᱮ ᱪᱷᱟᱲᱟ ᱵᱟᱝ ᱜᱟᱱᱚᱜ ᱟᱥᱮ ᱟᱵᱮᱱ ᱦᱮᱡ ᱞᱮᱠᱷᱟᱱ ᱵᱷᱟᱜᱤᱜᱼᱟ ᱤᱱᱟᱹᱜᱮ ᱟᱨ ᱥᱩᱫ ᱠᱚᱦᱚᱸ ᱧᱟᱢᱚᱜ ᱠᱟᱱ ᱜᱮᱭᱟ ᱟᱵᱮᱱ ᱦᱮᱡ ᱠᱟᱛᱮᱜ ᱦᱤᱡᱩᱜ ᱵᱮᱱ ᱥᱮ ᱰᱤᱴᱮᱞᱥᱵᱮᱱ ᱵᱩᱡᱼᱟ ᱛᱟᱨᱯᱚᱨᱮ ᱵᱮᱱ ᱠᱷᱩᱞᱟᱹᱣᱼᱟ ᱱᱚᱰᱮ ᱦᱮᱡ ᱞᱮᱱᱠᱷᱟᱱ ᱵᱷᱟᱜᱮᱜᱼᱟ ᱦᱮᱸ ᱛᱚ ᱢᱟ ᱴᱷᱤᱠ ᱜᱮᱭᱟ ᱛᱟᱦᱚᱞᱮ ᱚᱱᱟ ᱫᱤᱱᱨᱮᱜᱮ ᱢᱟ ᱥᱮᱴᱮᱨᱚᱜ ᱵᱮᱱ ᱦᱮᱸ ᱦᱮᱸ ᱴᱷᱤᱠ ᱜᱮᱭᱟ ᱛᱟᱦᱚᱞᱮ